ᱤᱧᱫᱚ ᱠᱚᱞᱯᱚᱱᱟ ᱪᱟᱣᱞᱟ ᱥᱳᱱᱤᱭᱟ ᱩᱭᱞᱤᱭᱟᱢᱥ ᱨᱟᱠᱮᱥ ᱥᱚᱨᱢᱟ ᱵᱟᱨᱮᱛᱮ ᱠᱟᱛᱷᱟ ᱚᱱᱮᱠ ᱠᱤᱪᱷᱩᱧ ᱵᱟᱲᱟᱭ ᱟᱠᱟᱫᱼᱟ ᱪᱤᱠᱟᱹᱛᱮ ᱱᱚᱣᱟ ᱠᱚᱫᱚ ᱵᱩᱦᱤ ᱠᱚᱨᱮ ᱠᱚᱨᱮ ᱯᱟᱲᱦᱟᱣ ᱠᱟᱛᱮᱫᱤᱧ ᱵᱟᱲᱟᱭ ᱟᱠᱟᱫᱼᱟ ᱩᱱᱠᱩ ᱫᱚ ᱪᱮᱫ ᱟᱵᱚ ᱱᱚᱣᱟ ᱫᱷᱟᱹᱨᱛᱤ ᱠᱷᱚᱱ ᱪᱚᱱᱫᱨᱚ ᱡᱟᱱ ᱛᱮᱠᱚ ᱥᱮᱴᱮᱨ ᱟᱠᱟᱱᱟ ᱚᱱᱟᱛᱮ ᱩᱱᱠᱩ ᱫᱚ ᱵᱷᱟᱨᱚᱛ ᱨᱮᱱ ᱜᱚᱨᱚᱵᱽ ᱠᱟᱱᱟ ᱠᱚ ᱨᱟᱹᱥᱠᱟᱹᱣᱟᱱ ᱠᱟᱛᱷᱟ ᱠᱟᱱᱟ ᱩᱱᱠᱩ ᱫᱚ ᱫᱷᱟᱹᱨᱛᱤ ᱠᱷᱚᱱ ᱠᱚ ᱪᱚᱱᱫᱨᱚ ᱛᱮᱠᱚ ᱥᱮᱴᱮᱨᱮᱱᱟ ᱥᱩᱨᱡᱚ ᱨᱮᱠᱚ ᱥᱮᱴᱮᱨᱮᱱᱟ ᱚᱱᱟ ᱜᱮᱛᱟ ᱠᱚ ᱱᱩᱠᱩᱣᱟᱜ ᱜᱚᱨᱚᱵᱽ ᱫᱚ ᱚᱱᱟᱜᱮ ᱩᱱᱠᱩᱣᱟᱜ ᱛᱟᱠᱚ ᱟᱵᱚᱣᱟᱜ ᱤᱛᱤᱦᱟᱥ ᱨᱮ ᱡᱟᱦᱟᱸ ᱠᱚ ᱢᱮᱛᱟᱜ ᱠᱟᱱ ᱱᱟᱜᱟᱢ ᱯᱤᱲᱦᱤ ᱛᱟᱠᱚ ᱱᱤᱛᱳᱜ ᱧᱩᱛᱩᱢ ᱢᱮᱱᱟᱜᱼᱟ ᱨᱟᱹᱥᱠᱟᱹ ᱨᱮᱱᱟᱜ ᱠᱟᱛᱷᱟ ᱟᱥᱚᱜ ᱟᱵᱚᱱ ᱚᱠᱚᱭ ᱡᱩᱫᱤ ᱚᱱᱠᱟᱜᱮ ᱟᱨᱦᱚᱸ ᱩᱰᱩᱠᱚᱜ ᱟᱢ ᱩᱱᱠᱩ ᱡᱮᱢᱚᱱ ᱚᱱᱠᱟ ᱜᱮ ᱧᱩᱛᱩᱢ ᱠᱚ ᱫᱚᱦᱚᱭ ᱛᱟᱵᱚᱱ ᱢᱟ ᱚᱱᱟ ᱢᱮᱱ ᱫᱚᱧ ᱢᱮᱱᱮᱫᱼᱟ ᱚᱸᱰᱮ ᱠᱷᱚᱱᱟᱜ ᱵᱤᱥᱛᱤ ᱫᱚ ᱱᱟᱦᱟᱜ ᱵᱟᱝ ᱞᱤᱧ ᱵᱟᱲᱟᱭ ᱫᱟᱲᱮᱭᱟᱜ ᱠᱟᱱᱟ ᱪᱤᱠᱟᱛᱮ ᱱᱩᱠᱩᱫᱚ ᱱᱤᱛᱳᱜ ᱵᱷᱟᱨᱚᱛ ᱥᱚᱨᱠᱟᱨ ᱩᱱᱠᱩ ᱞᱟᱹᱜᱤᱫ ᱛᱮ ᱟᱹᱰᱤᱜᱟᱱᱮ ᱥᱩᱵᱤᱫᱷᱟ ᱟᱠᱟᱫᱼᱟ ᱥᱮᱱᱚᱜ ᱞᱟᱹᱜᱤᱫ ᱛᱮ ᱩᱱᱠᱩᱣᱟᱜ ᱛᱟᱦᱮᱱ ᱞᱟᱹᱜᱤᱫ ᱛᱮ ᱟᱠᱚ ᱚᱠᱟ ᱨᱮᱠᱚ ᱛᱟᱦᱮᱱ ᱠᱟᱱᱟ ᱦᱟᱸᱰᱮ ᱪᱚᱱᱫᱨᱚ ᱨᱮ ᱚᱱᱟ ᱫᱚ ᱱᱟᱦᱟᱜ ᱠᱚᱜᱮ ᱠᱚ ᱵᱟᱲᱟᱭ ᱠᱟᱱᱟ ᱟᱵᱚ ᱱᱟᱦᱟᱜ ᱩᱱᱟᱹᱜ ᱥᱟᱺᱜᱤᱧ ᱵᱟᱵᱚ ᱥᱮᱴᱮᱨ ᱫᱟᱲᱮ ᱠᱟᱣᱫᱟ ᱤᱱᱟᱹᱜ ᱜᱮᱞᱤᱧ ᱞᱟᱹᱭ ᱫᱟᱲᱮᱭᱟᱜ ᱠᱟᱱᱟ ᱱᱚᱣᱟ ᱫᱚ